ᱤᱧ ᱫᱚ ᱥᱟᱱᱛᱟᱲ ᱠᱟᱹᱱᱟᱹᱧ ᱥᱟᱱᱛᱟᱲᱤ ᱛᱤᱧ ᱨᱚᱲᱟ ᱥᱟᱱᱛᱟᱲ ᱯᱟᱹᱨᱥᱤ ᱫᱚ ᱡᱟᱦᱟᱸ ᱫᱚᱠᱚ ᱢᱮᱛᱟᱜ ᱠᱟᱱ ᱟᱭᱳ ᱟᱲᱟᱝ ᱥᱮ ᱜᱚᱜᱚ ᱟᱲᱟᱝ ᱢᱮᱛᱟᱜ ᱚᱱᱟᱛᱮ ᱤᱧ ᱫᱚ ᱥᱟᱱᱛᱟᱲ ᱫᱚ ᱟᱹᱰᱤ ᱜᱚᱨᱚᱵᱽ ᱜᱮᱧ ᱟᱹᱭᱠᱟᱹᱣᱟ ᱥᱟᱱᱛᱟᱲᱤ ᱯᱟᱹᱨᱥᱤ ᱫᱚ ᱤᱧ ᱡᱚᱠᱷᱚᱱ ᱮᱴᱟᱜ ᱡᱟᱹᱛᱤ ᱥᱮ ᱮᱴᱟᱜ ᱠᱚ ᱥᱚᱝᱜᱮ ᱥᱮ ᱫᱤᱠᱩ ᱠᱚ ᱥᱚᱝᱜᱮᱧ ᱨᱚᱲᱟ ᱩᱱᱤ ᱥᱚᱝᱜᱮᱧ ᱜᱟᱯᱟᱞ ᱢᱟᱨᱟᱣᱟ ᱡᱚᱠᱷᱚᱱ ᱜᱮ ᱵᱟᱭ ᱵᱩᱡᱷᱟᱹᱣ ᱛᱤᱧᱟᱹ ᱨᱚᱲ ᱥᱟᱱᱛᱟᱲᱤ ᱨᱚᱲ ᱩᱱ ᱡᱚᱦᱚᱜ ᱫᱚ ᱩᱱᱤ ᱵᱩᱡᱷᱟᱹᱣ ᱦᱚᱪᱚᱭ ᱞᱟᱹᱜᱤᱫ ᱟᱨ ᱢᱤᱫᱴᱟᱝ ᱡᱚᱴᱟᱣ ᱤᱧ ᱟᱹᱜᱩᱭᱟ ᱡᱟᱦᱟᱸ ᱩᱱᱤ ᱫᱚ ᱵᱟᱱᱟᱨ ᱵᱷᱟᱥᱟᱭ ᱵᱩᱡᱷᱟᱹᱣᱟ ᱤᱧ ᱥᱟᱱᱛᱟᱲᱤ ᱛᱮᱧ ᱢᱮᱛᱟᱣ ᱟᱭᱟ ᱩᱱᱤ ᱴᱨᱟᱥᱞᱮᱴ ᱠᱟᱛᱮᱫ ᱫᱤᱠᱩᱛᱮ ᱵᱩᱡᱷᱟᱹᱣ ᱮᱭᱟ ᱚᱱᱠᱟᱱᱤᱡ ᱦᱚᱲ ᱧᱟᱢ ᱠᱟᱛᱮᱫ ᱩᱱᱤ ᱥᱟᱶ ᱤᱧ ᱜᱟᱯᱟᱞ ᱢᱟᱨᱟᱜᱼᱟ ᱱᱤᱛᱚᱜ ᱡᱟᱦᱟᱸ ᱵᱚᱨᱛᱚᱢᱟᱱ ᱡᱩᱜᱽ ᱥᱮ ᱰᱤᱡᱤᱴᱟᱞ ᱡᱩᱜᱽ ᱵᱚᱱ ᱢᱮᱛᱟᱜ ᱠᱟᱱ ᱱᱮᱛᱟᱨ ᱚᱱᱠᱟᱱᱟᱜ ᱜᱮ ᱢᱤᱫ ᱵᱮᱱᱟᱣ ᱠᱟᱱᱟ ᱮᱯ ᱢᱟᱫᱽᱫᱷᱚᱢ ᱛᱮ ᱦᱚᱸ ᱡᱮ ᱤᱧ ᱢᱤᱫ ᱫᱤᱠᱩ ᱥᱚᱝᱜᱮᱧ ᱨᱚᱲᱟ ᱥᱟᱱᱛᱟᱲᱤ ᱛᱮ ᱩᱱᱤ ᱴᱨᱟᱱᱥᱞᱮᱴ ᱠᱟᱛᱮᱫ ᱥᱚᱝᱜᱮ ᱥᱚᱝᱜᱮ ᱛᱮᱜᱮᱭ ᱵᱟᱝᱞᱟᱛᱮᱭ ᱵᱩᱡᱷᱟᱹᱣ ᱦᱚᱪᱚᱭᱮᱭᱟ ᱚᱱᱠᱟᱱ ᱮᱯᱥ ᱥᱮ ᱚᱱᱠᱟᱱ ᱡᱚᱱᱛᱨᱚ ᱢᱮᱹᱥᱤᱱ ᱵᱮᱱᱟᱣ ᱠᱟᱱᱟ